ᱦᱮᱸ ᱤᱧᱟᱹᱜ ᱤᱥᱠᱩᱞ ᱠᱷᱟᱛᱟᱨᱮ ᱯᱮᱱᱴᱤᱝ ᱤᱧ ᱟᱸᱠᱟᱣ ᱫᱚᱦᱚ ᱞᱮᱫᱟ ᱚᱱᱟ ᱯᱮᱱᱴᱤᱝ ᱫᱚ ᱵᱩᱨᱩ ᱢᱮᱱᱟᱜᱼᱟ ᱫᱟᱨᱮ ᱢᱮᱱᱟᱜᱼᱟ ᱵᱩᱨᱩ ᱛᱟᱞᱟ ᱛᱟᱞᱟᱛᱮ ᱫᱟᱜ ᱞᱤᱸᱡᱤᱜ ᱠᱟᱱᱟ ᱵᱩᱨᱩ ᱫᱷᱟᱨᱮ ᱫᱷᱟᱨᱮ ᱛᱮ ᱚᱲᱟᱜ ᱢᱮᱱᱟᱜᱼᱟ ᱚᱲᱟᱜ ᱨᱮ ᱚᱲᱟᱜ ᱥᱩᱨ ᱨᱮ ᱴᱩᱭᱩᱠᱚᱞ ᱢᱮᱱᱟᱜᱼᱟ ᱦᱚᱲ ᱠᱚ ᱫᱟᱜ ᱞᱩ ᱠᱚ ᱪᱟᱞᱟᱜ ᱠᱟᱱᱟ ᱫᱟᱜ ᱠᱚ ᱟᱹᱜᱩᱭᱮᱫᱟ ᱢᱮᱨᱚᱢ ᱰᱟᱝᱨᱤ ᱠᱚ ᱟᱹᱛᱤᱧᱮᱫ ᱠᱚᱣᱟ ᱚᱱᱠᱟᱱᱟᱜ ᱢᱤᱫᱴᱮᱱ ᱯᱮᱱᱴᱤᱝ ᱱᱟᱯᱟᱭ ᱥᱟᱺᱦᱤᱡ ᱤᱧ ᱟᱸᱠᱟᱣ ᱫᱚᱦᱚ ᱞᱮᱫᱟ